ᱚᱞᱜᱩᱨᱩ ᱯᱚᱸᱰᱤᱛ ᱨᱚᱜᱷᱩᱱᱟᱛᱷ ᱢᱩᱨᱢᱩ ᱡᱟᱦᱟᱸ ᱚᱞᱪᱤᱠᱤ ᱚᱞᱮ ᱩᱰᱩᱠ ᱟᱠᱟᱫᱟ ᱱᱚᱣᱟᱫᱚ ᱟᱹᱰᱤ ᱥᱟᱹᱨᱤᱭᱟᱱᱟᱜ ᱡᱤᱱᱤᱥ ᱠᱟᱱᱟ ᱡᱟᱦᱟᱸ ᱱᱚᱣᱟ ᱫᱚ ᱯᱨᱚᱢᱟᱬ ᱥᱟᱹᱛ ᱯᱨᱩᱯᱷ ᱥᱟᱹᱛ ᱢᱮᱱᱟᱜᱼᱟ ᱡᱟᱦᱟᱸ ᱪᱮ ᱢᱤᱫᱴᱮᱡ ᱟᱹᱲᱟ ᱢᱤᱫᱴᱤᱡ ᱪᱤᱠᱤ ᱛᱮᱜᱮ ᱢᱤᱫᱴᱟᱜ ᱟᱹᱲᱟᱹ ᱨᱮᱭᱟᱜ ᱮ ᱟᱹᱜᱩᱭᱮᱜᱼᱟ ᱡᱟᱦᱟᱸ ᱟᱢ ᱟᱢ ᱵᱟᱨᱭᱟ ᱟᱢ ᱫᱚ ᱮᱴᱟᱜ ᱪᱤᱠᱤ ᱛᱮᱢ ᱚᱞ ᱠᱷᱟᱱ ᱫᱚ ᱢᱤᱫᱴᱤᱡ ᱵᱟᱨᱭᱟ ᱞᱟᱜᱟᱜᱼᱟ ᱛᱚᱵᱮ ᱱᱟᱝ ᱟᱢ ᱦᱩᱭ ᱫᱟᱲᱮᱭᱟᱜᱼᱟ ᱮᱠᱷᱮᱱ ᱟᱵᱚᱣᱟᱜ ᱚᱞᱪᱤᱠᱤ ᱛᱮᱫᱚ ᱟᱢ ᱟᱨ ᱤᱨ ᱱᱚᱝᱠᱟᱱ ᱡᱤᱱᱤᱥ ᱢᱮᱱᱟᱜᱼᱟ ᱢᱤᱫᱴᱤᱡ ᱯᱨᱚᱢᱟᱬ ᱥᱟᱹᱛᱟᱜ ᱯᱨᱚᱢᱟᱱ ᱥᱚᱦᱚ ᱢᱮᱱᱟᱜᱼᱟ ᱱᱚᱝᱠᱟᱱᱟᱜ ᱫᱚ ᱟᱹᱰᱤ ᱱᱟᱯᱟᱭ ᱡᱤᱱᱤᱥ ᱠᱟᱱᱟ ᱡᱟᱭ ᱦᱳᱠ ᱚᱱᱚᱞᱤᱭᱟᱹ ᱠᱚ ᱟᱨᱦᱚᱸ ᱟᱹᱰᱤ ᱞᱮᱠᱟ ᱠᱚ ᱚᱞᱮᱜᱼᱟ ᱚᱰᱚᱠ ᱮᱫᱟ ᱠᱚ ᱚᱞᱚᱜ ᱠᱟᱱᱟ ᱠᱚ ᱛᱚᱵᱮ ᱩᱱᱠᱩᱣᱟᱜ ᱫᱚ ᱮᱴᱟᱜ ᱮᱴᱟᱜ ᱢᱤᱢᱤᱫᱴᱤᱡ ᱠᱚ ᱚᱞᱮᱜᱼᱟ ᱚᱱᱟ ᱠᱚᱫᱚ ᱟᱹᱰᱤ ᱢᱟᱨᱟᱝ ᱵᱟᱹᱲᱤᱡ ᱠᱟᱱᱟ ᱛᱚᱵᱮ ᱱᱚᱣᱟ ᱛᱮᱜᱮ ᱠᱚ ᱴᱮᱸᱠᱟᱜᱼᱟ ᱡᱟᱦᱟᱸ ᱪᱮ ᱡᱟᱦᱟᱸ ᱟᱵᱚᱣᱟᱜ ᱚᱞᱪᱤᱠᱤ ᱯᱚᱸᱰᱤᱛ ᱨᱚᱜᱷᱩᱱᱟᱛᱷ ᱢᱩᱨᱢᱩᱭ ᱩᱰᱩᱠ ᱟᱠᱟᱫᱟ ᱱᱚᱣᱟ ᱠᱷᱚᱱ ᱫᱚ ᱡᱟᱦᱟᱸ ᱛᱤᱱᱟᱹᱜ ᱨᱮᱦᱚᱸ ᱟᱨ ᱵᱟᱝ ᱠᱚ ᱥᱮᱬᱟ ᱦᱚᱫ ᱫᱟᱲᱮᱭᱟᱜᱼᱟ ᱡᱟᱦᱟᱸᱭ ᱡᱟᱦᱟᱸ ᱛᱤᱱᱟᱹᱜ ᱚᱱᱚᱞᱤᱭᱟᱹ ᱢᱟᱨᱟᱝ ᱮ ᱵᱮᱱᱟᱜ ᱟᱹᱰᱤ ᱞᱮᱠᱟ ᱢᱤᱫᱴᱤᱡ ᱡᱟᱦᱟᱸ ᱦᱟᱱᱮ ᱤᱭᱟᱹ ᱨᱮ ᱩᱰᱩᱠ ᱜᱚᱜ ᱞᱮᱱᱟᱭ ᱟᱵᱚ ᱦᱚᱲ ᱚᱱᱚᱞᱤᱭᱟᱹ ᱩᱱᱤ ᱦᱚᱸ ᱰᱩᱢᱠᱟᱹ ᱛᱚᱵᱮ ᱩᱱᱤᱭᱟᱜ ᱵᱮᱼᱯᱨᱚᱢᱟᱱ ᱜᱮᱭᱟ ᱯᱨᱚᱢᱟᱱ ᱚᱛᱟᱭ ᱵᱟᱹᱱᱩᱜ ᱟᱹᱱᱤᱡ ᱡᱤᱫᱽᱫᱷᱤᱭᱮᱫᱼᱟᱭ ᱡᱤᱫ ᱠᱷᱟᱱ ᱫᱚᱢ ᱚᱱᱠᱟ ᱫᱚ ᱵᱟᱭ ᱜᱟᱱ ᱫᱟᱲᱮᱭᱟᱜᱼᱟ ᱡᱤᱛ ᱛᱮᱫᱚ ᱢᱤᱫᱴᱤᱡ ᱥᱟᱹᱨᱤ ᱠᱟᱛᱷᱟ ᱡᱤᱱᱤᱥ ᱫᱚ ᱵᱟᱭ ᱦᱩᱭᱩᱜᱼᱟ ᱱᱚᱣᱟ ᱫᱚ ᱯᱨᱚᱢᱟᱬ ᱥᱩᱫᱽᱫᱷᱟᱹ ᱦᱮᱡ ᱟᱠᱟᱱᱟ ᱚᱞᱪᱤᱠᱤ ᱫᱚ ᱚᱱᱠᱟᱱ ᱚᱞ ᱠᱟᱱᱟ ᱡᱮᱛᱮᱭᱟᱜ ᱯᱨᱚᱢᱟᱱ ᱢᱮᱱᱟᱜᱼᱟ ᱡᱮᱛᱮ ᱪᱤᱠᱤᱛᱮ ᱡᱮᱛᱮ ᱚᱞ ᱡᱮᱛᱮ ᱨᱚᱲᱛᱮ ᱱᱚᱣᱟ ᱟᱵᱚᱣᱟᱜ ᱚᱞᱪᱤᱠᱤᱛᱮ ᱚᱞᱚᱜᱚᱜᱼᱟ ᱮᱠᱷᱟᱱ ᱮᱴᱟᱜ ᱪᱤᱠᱤ ᱛᱮᱫᱚ ᱟᱵᱚᱣᱟᱜ ᱚᱞ ᱠᱚ ᱯᱩᱥᱴᱟᱹᱣ ᱥᱟᱺᱦᱤᱡ ᱵᱟᱭ ᱚᱞ ᱫᱟᱲᱮᱭᱟᱜᱼᱟ ᱡᱟᱦᱟᱸᱞᱮᱠᱟ ᱩᱫᱟᱦᱚᱨᱚᱱ ᱫᱟᱹᱞ ᱚᱱᱟᱫᱚ ᱛᱤᱸᱥᱦᱚᱸ ᱵᱟᱭ ᱚᱞ ᱫᱟᱲᱮᱭᱟᱜᱼᱟ ᱫᱟᱹᱞ ᱦᱩᱭᱱᱟ ᱟᱨᱦᱚᱸ ᱚᱱᱠᱟᱱ ᱡᱤᱱᱤᱥ ᱢᱮᱱᱟᱜᱼᱟ ᱪᱮᱫᱠᱟᱧ ᱢᱮᱱᱟ ᱚᱱᱠᱟ ᱫᱚ ᱡᱟᱭᱦᱳᱠ ᱢᱮᱱᱟᱜᱼᱟ ᱟᱹᱰᱤᱜᱟᱱ ᱵᱟᱹᱧ ᱩᱭᱦᱟᱹᱨ ᱫᱟᱲᱮᱭᱟᱜ ᱠᱟᱱᱟ ᱚᱱᱠᱟᱜᱮ ᱢᱮᱱᱟᱜᱼᱟ ᱚᱱᱟ ᱡᱤᱱᱤᱥ ᱠᱚᱫᱚ ᱮᱴᱟᱜ ᱪᱤᱠᱤ ᱛᱮᱫᱚ ᱵᱟᱢ ᱚᱞ ᱫᱟᱲᱮᱭᱟᱜᱼᱟ ᱚᱱᱟᱛᱮ ᱟᱵᱚᱣᱟᱜ ᱚᱞ ᱫᱚ ᱛᱤᱥᱦᱚᱸ ᱵᱟᱭ ᱵᱟᱹᱲᱤᱡᱼᱟ ᱟᱨ ᱚᱱᱚᱞᱤᱭᱟᱹ ᱠᱚ ᱩᱰᱩᱠᱚᱜ ᱨᱮᱦᱚᱸ ᱡᱟᱦᱟᱱᱟᱜ ᱠᱚ ᱩᱰᱩᱠ ᱨᱮᱦᱚᱸ ᱱᱚᱣᱟ ᱛᱮᱜᱮ ᱩᱱᱠᱩ ᱫᱚᱠᱚ ᱴᱮᱠᱟᱣ ᱫᱚᱦᱚᱜᱼᱟ